ᱤᱧᱟᱹᱜ ᱥᱩᱨ ᱥᱩᱯᱩᱨ ᱨᱮᱱᱟᱜ ᱢᱩᱲᱩᱫ ᱩᱯᱚᱡᱟᱹᱛᱤ ᱴᱚᱴᱷᱟ ᱱᱤᱭᱟᱹᱧ ᱢᱮᱱᱫᱟ ᱡᱮᱭᱥᱮ ᱢᱮᱱᱟᱜ ᱠᱚᱣᱟ ᱵᱟᱝᱜᱟᱞ ᱵᱟᱹᱣᱨᱤ ᱰᱚᱢ ᱢᱩᱪᱤ ᱢᱩᱥᱞᱟᱹ ᱢᱮᱱᱟᱜ ᱠᱚᱣᱟ ᱢᱩᱪᱤᱣᱟᱜ ᱫᱚ ᱠᱷᱟᱥ ᱫᱚ ᱱᱚᱣᱟᱜᱮ ᱦᱩᱭᱩᱜ ᱠᱟᱱᱟ ᱢᱩᱪᱤ ᱫᱚ ᱰᱷᱳᱞ ᱠᱚ ᱵᱮᱱᱟᱣᱟ ᱪᱟᱴᱠᱤ ᱠᱚ ᱥᱮᱞᱟᱭᱟ ᱚᱱᱟ ᱠᱚ ᱤᱭᱟᱹ ᱠᱟᱛᱮ ᱥᱚᱝᱥᱟᱨ ᱮ ᱪᱟᱞᱟᱣ ᱮᱜ ᱼᱟ ᱵᱟᱸᱜᱟᱞ ᱟᱫᱚ ᱦᱩᱭᱩᱜ ᱠᱟᱱᱟ ᱚᱲᱟᱜ ᱥᱩᱨ ᱠᱚᱨᱮᱜ ᱥᱟᱠ ᱥᱚᱵᱡᱤ ᱞᱟᱜᱟᱣ ᱠᱟᱛᱮ ᱦᱟᱹᱴᱭᱟᱹ ᱨᱮᱠᱚ ᱤᱫᱤ ᱠᱟᱛᱮ ᱟᱨᱠᱚ ᱥᱚᱝᱥᱟᱨ ᱠᱚ ᱪᱟᱞᱟᱭᱫᱟ ᱟᱨ ᱵᱟᱹᱣᱨᱤ ᱡᱟᱫᱟᱫᱟᱨ ᱠᱚ ᱵᱮᱥᱤᱨ ᱵᱷᱟᱜᱽ ᱨᱮ ᱩᱱᱠᱩ ᱫᱚ ᱦᱚᱲ ᱚᱲᱟᱜ ᱨᱮᱠᱚ ᱛᱷᱟᱹᱨᱤᱵᱟᱹᱴᱤ ᱛᱷᱟᱹᱨᱤ ᱵᱟᱹᱴᱤ ᱟᱨ ᱢᱟᱱᱮ ᱟᱸᱜᱽᱨᱚᱵ ᱠᱚ ᱪᱚᱠᱚᱡ ᱵᱟᱲᱟᱭ ᱛᱟᱠᱚᱣᱟ ᱟᱨ ᱩᱱᱠᱩ ᱫᱚ ᱥᱩᱠ ᱥᱤᱵᱤᱫᱟ ᱫᱚ ᱫᱩᱱᱤᱭᱟᱜᱮ ᱦᱩᱭᱩᱜ ᱠᱟᱱᱟ ᱵᱟᱝᱞᱟ ᱠᱷᱟᱥ ᱠᱚᱨᱮ ᱫᱚ ᱥᱟᱠᱼᱥᱚᱵᱡᱤ ᱵᱟᱡᱟᱨ ᱠᱚ ᱪᱟᱞᱟᱜ ᱠᱟᱱᱟ ᱟᱠᱷᱨᱤᱧ ᱡᱚᱠᱷᱚᱱ ᱟᱹᱱᱤᱡ ᱟᱠᱷᱤᱧᱚᱜ ᱠᱟᱱ ᱛᱟᱭᱟ ᱛᱚᱠᱷᱚᱱ ᱟᱹᱱᱤᱡ ᱥᱩᱵᱤᱫᱷᱟ ᱦᱩᱭᱩᱜ ᱠᱟᱱ ᱛᱟᱭᱟ ᱵᱟᱝ ᱟᱠᱷᱨᱤᱧᱚᱜ ᱠᱟᱱ ᱛᱟᱭᱟ ᱛᱚᱠᱷᱚᱱ ᱟᱹᱱᱤᱡ ᱚᱥᱩᱵᱤᱫᱷᱟ ᱦᱩᱭᱩᱜ ᱠᱟᱱ ᱛᱟᱭᱟ ᱢᱩᱪᱤ ᱨᱮᱦᱚᱸ ᱚᱱᱟᱜᱮ ᱦᱩᱭᱩᱜ ᱠᱟᱱᱟ ᱡᱚᱠᱷᱚᱱ ᱟᱹᱱᱤᱡ ᱰᱷᱳᱞ ᱵᱮᱱᱟᱣ ᱫᱟᱭ ᱛᱚᱠᱷᱚᱱ ᱟᱹᱱᱤᱡ ᱰᱷᱳᱞ ᱵᱮᱱᱟᱣ ᱠᱟᱛᱮᱜ ᱵᱟᱡᱟᱨ ᱨᱮ ᱟᱠᱷᱨᱤᱧ ᱮᱫᱟᱭ ᱵᱟᱝ ᱟᱠᱷᱨᱤᱧᱚᱜ ᱠᱟᱱ ᱛᱟᱭᱟ ᱛᱚᱠᱷᱚᱱ ᱟᱹᱱᱤᱡ ᱚᱥᱩᱵᱤᱫᱷᱟ ᱦᱩᱭᱩᱜ ᱠᱟᱱ ᱛᱟᱭᱟ ᱪᱟᱹᱴᱠᱤ ᱥᱮᱞᱟᱭ ᱨᱮᱦᱚᱸ ᱵᱟᱢ ᱪᱟᱞᱟᱜ ᱠᱷᱟᱡ ᱪᱤᱠᱟ ᱦᱩᱭᱩᱜ ᱛᱟᱭᱟ ᱩᱱᱤᱫᱚ ᱪᱟᱹᱴᱠᱤᱢ ᱤᱫᱤᱭᱟ ᱛᱚᱵᱮ ᱛᱚ ᱩᱱᱤ ᱫᱚ ᱨᱳᱡᱽᱜᱟᱨ ᱦᱩᱭᱩᱜ ᱛᱟᱭᱟ ᱟᱨ ᱢᱩᱥᱞᱟᱹ ᱢᱩᱥᱞᱟᱹ ᱫᱚ ᱦᱩᱭᱩᱜ ᱠᱟᱱᱟ ᱩᱱᱠᱩ ᱯᱟᱭᱠᱟᱨᱤ ᱠᱚ ᱠᱟᱱᱟ ᱠᱚ ᱩᱱᱠᱩ ᱦᱚᱸ ᱡᱮᱞᱮᱠᱟ ᱟᱛᱳ ᱴᱚᱞᱟ ᱨᱮᱠᱚ ᱦᱤᱡᱩᱜ ᱛᱮ ᱢᱮᱱ ᱛᱮᱠᱚ ᱡᱮ ᱢᱮᱨᱚᱢ ᱟᱠᱷᱨᱤᱧ ᱠᱚᱯᱮ ᱰᱟᱹᱝᱨᱤ ᱟᱠᱷᱨᱤᱧ ᱠᱚᱯᱮ ᱟᱫᱚ ᱵᱟᱞᱮ ᱟᱠᱷᱨᱤᱧ ᱠᱚᱣᱟ ᱛᱚᱠᱷᱚᱱ ᱩᱱᱤ ᱚᱥᱩᱵᱤᱫᱟ ᱦᱩᱭᱩᱜ ᱛᱟᱭᱟ ᱟᱨ ᱜᱳᱣᱞᱟ ᱟᱨ ᱜᱳᱣᱞᱟ ᱫᱚ ᱦᱩᱭᱩᱜ ᱠᱟᱱᱟ ᱩᱱᱠᱩ ᱠᱷᱟᱥ ᱫᱚ ᱦᱩᱭᱩᱜ ᱠᱟᱱᱟ ᱡᱮ ᱥᱮ ᱜᱟᱹᱭ ᱠᱚ ᱟᱹᱥᱩᱞ ᱠᱚᱛᱮ ᱩᱱᱠᱩᱣᱟᱜ ᱛᱚᱣᱟ ᱜᱚᱭᱴᱷᱟ ᱠᱚ ᱟᱠᱷᱨᱤᱧ ᱛᱟᱠᱚ ᱚᱱᱟᱜᱮ ᱩᱱᱠᱩ ᱫᱚ ᱠᱷᱟᱥ ᱦᱩᱭᱩᱜ ᱠᱟᱱᱟ ᱟᱨ ᱩᱱᱠᱩ ᱚᱥᱩᱵᱤᱫᱟ ᱱᱤᱭᱟᱹ ᱜᱮ ᱦᱩᱭᱩᱜ ᱠᱟᱱ ᱛᱟᱠᱚ ᱜᱳᱣᱞᱟᱣᱟᱜ ᱩᱱᱠᱩ ᱫᱚ ᱮᱱᱤᱴᱟᱭᱤᱢ ᱢᱟᱱᱮ ᱫᱩᱫᱽ ᱛᱳᱣᱟ ᱜᱚᱭᱴᱷᱟ ᱜᱷᱤ ᱚᱱᱟ ᱠᱚ ᱟᱠᱷᱨᱤᱧ ᱛᱟᱠᱚ ᱩᱱᱠᱩ ᱫᱚ ᱚᱱᱟ ᱜᱮᱛᱟ ᱠᱚ ᱠᱷᱟᱥ ᱟᱨ ᱚᱥᱩᱵᱤᱫᱷᱟ ᱫᱚ ᱩᱱᱠᱩ ᱫᱚ ᱩᱱᱟᱹᱜ ᱠᱷᱟᱥ ᱫᱚ ᱚᱥᱩᱵᱤᱫᱷᱟ ᱵᱟᱹᱱᱩᱜ ᱛᱟᱠᱚᱣᱟ ᱟᱨ ᱠᱷᱟᱥ ᱩᱱᱟᱹᱜ ᱫᱚ ᱵᱟᱹᱱᱩᱜ ᱛᱟᱠᱚᱣᱟ ᱡᱟᱥᱴ ᱚᱱᱟ ᱠᱚ ᱟᱠᱷᱨᱤᱧ ᱠᱟᱛᱮ ᱜᱮ ᱩᱱᱠᱩ ᱫᱚ ᱢᱟᱱᱮ ᱥᱚᱝᱥᱟᱨ ᱦᱚᱸ ᱪᱟᱞᱟᱜ ᱛᱟᱠᱚᱣᱟ ᱟᱨ ᱵᱟᱝ ᱟᱠᱷᱨᱤᱧ ᱞᱮᱠᱷᱟᱡ ᱫᱚ ᱵᱟᱝ ᱦᱩᱭᱩᱜ ᱛᱟᱠᱚᱣᱟ